ᱟᱹᱛᱩ ᱨᱮ ᱛᱟᱦᱮᱸᱱ ᱦᱚᱲ ᱠᱚ ᱢᱤᱫ ᱛᱮ ᱥᱩᱠ ᱫᱩᱠᱷ ᱦᱟᱨᱠᱷᱮᱛ ᱠᱚᱨᱮ ᱜᱚᱲᱚ ᱜᱚᱯᱚᱲ ᱠᱟᱛᱮᱫ ᱡᱤᱭᱚᱱ ᱠᱚ ᱠᱷᱟᱸᱰᱟᱣ ᱜᱮᱭᱟ ᱞᱟᱡ ᱦᱟᱹᱥᱩ ᱱᱤᱨᱟᱹᱭ ᱞᱟᱹᱜᱤᱫ ᱤᱧᱟᱹᱜ ᱟᱹᱛᱩ ᱨᱮ ᱦᱚᱲ ᱠᱩᱥᱤ ᱚᱲᱟᱜ ᱨᱮᱭᱟᱜ ᱩᱯᱚᱠᱟᱨ ᱠᱚᱫᱚ ᱵᱷᱟᱜᱤ ᱜᱮ ᱢᱮᱱᱟᱜ ᱟᱠᱟᱫ ᱜᱮᱭᱟ ᱚᱱᱟ ᱠᱚᱫᱚ ᱟᱹᱛᱩ ᱨᱮᱱ ᱦᱚᱲ ᱠᱚᱫᱚ ᱞᱟᱡ ᱦᱟᱹᱥᱩ ᱥᱮ ᱵᱚᱦᱚᱜ ᱦᱟᱹᱥᱩ ᱥᱮ ᱞᱟᱡ ᱵᱟᱹᱲᱤᱡ ᱮᱢᱟᱱ ᱨᱩᱣᱟᱹ ᱦᱟᱹᱥᱩ ᱠᱚᱨᱮ ᱜᱮ ᱠᱚᱢ ᱵᱤᱥᱤ ᱥᱤᱠᱲᱟᱹ ᱵᱟᱠᱲᱟ ᱨᱟᱱ ᱢᱩᱨᱜᱟᱹᱱ ᱟᱹᱰᱤ ᱦᱚᱲ ᱜᱮᱠᱚ ᱵᱟᱲᱟᱭ ᱜᱮᱭᱟ ᱧᱤᱫᱟᱹ ᱞᱟᱡ ᱦᱟᱹᱥᱩ ᱠᱚᱨᱮ ᱫᱚ ᱟᱹ ᱛᱩ ᱚᱲᱟᱜ ᱴᱷᱮᱱ ᱜᱮ ᱜᱚᱲᱚ ᱫᱚ ᱦᱟᱛᱟᱣ ᱦᱩᱭᱩᱜ ᱜᱮᱭᱟ ᱩᱱᱠᱩ ᱦᱚᱸ ᱜᱚᱲᱚ ᱫᱚᱠᱚ ᱮᱢᱚᱜ ᱜᱮᱭᱟ ᱥᱤᱠᱲᱟᱹ ᱵᱟᱠᱲᱟ ᱨᱟᱱ ᱢᱩᱨᱜᱟᱹᱱ ᱮᱢ ᱠᱟᱛᱮ ᱟᱛᱩ ᱚᱲᱟᱜ ᱨᱮᱱ ᱦᱚᱲ ᱜᱮ ᱟᱥᱟ ᱫᱟᱹᱭ ᱵᱟᱝ ᱰᱟᱠᱛᱟᱨ ᱠᱚ ᱛᱟᱦᱮᱸ ᱞᱮᱱ ᱠᱷᱟᱱ ᱩᱱᱠᱩ ᱦᱚᱸ ᱮᱞᱳᱯᱟᱛᱤ ᱨᱟᱱ ᱨᱮᱭᱟᱜ ᱪᱤᱠᱤᱥᱟ ᱦᱚᱸ ᱠᱚ ᱮᱢᱚᱜ ᱠᱟᱱ ᱜᱮᱭᱟ